ᱢᱤᱫᱴᱟᱱ ᱯᱷᱨᱟᱢ ᱨᱮ ᱩᱞ ᱫᱟᱨᱮ ᱨᱚᱦᱚᱭ ᱠᱟᱜᱼᱟᱞᱮ ᱛᱚᱵᱮ ᱚᱱᱟ ᱩᱞ ᱫᱟᱨᱮ ᱫᱚ ᱪᱷᱮᱭ ᱥᱟᱛᱥᱚ ᱜᱟᱱ ᱢᱮᱱᱟᱜᱼᱟ ᱩᱞ ᱫᱟᱨᱮ ᱟᱨ ᱚᱸᱰᱮ ᱫᱚ ᱟᱹᱰᱤ ᱦᱚᱲ ᱠᱟᱹᱢᱤ ᱟᱹᱪᱩ ᱠᱟᱛᱮᱫ ᱠᱟᱹᱢᱤ ᱛᱚᱨᱟᱣ ᱦᱚᱪᱚᱭᱟᱞᱮ ᱟᱨ ᱤᱭᱟᱹ ᱡᱟᱦᱟᱸ ᱛᱤᱱᱟᱹᱜ ᱯᱩᱭᱥᱟᱹ ᱥᱟᱨᱮᱡᱚᱜᱼᱟ ᱩᱱᱠᱩ ᱦᱚᱸ ᱮᱢᱟ ᱠᱚᱣᱟᱞᱮ ᱟᱨ ᱤᱧᱦᱚᱸᱧ ᱦᱟᱛᱟᱣᱟ ᱟᱨ ᱚᱱᱠᱟᱜᱮ ᱠᱟᱹᱢᱤᱭᱟᱞᱮ ᱩᱞ ᱫᱟᱨᱮ ᱠᱚ ᱨᱚᱦᱚᱭ ᱵᱟᱲᱟ ᱠᱟᱛᱮᱫ ᱚᱱᱟ ᱛᱮᱜᱮ ᱯᱚᱭᱥᱟᱹ ᱠᱚ ᱨᱳᱡᱽᱜᱟᱨ ᱟᱞᱮ ᱟᱨ ᱚᱲᱟᱜ ᱨᱮ ᱚᱱᱟ ᱡᱟᱦᱟᱸ ᱯᱚᱨᱚᱵᱽ ᱠᱚ ᱯᱚᱨᱚᱵᱽ ᱠᱚ ᱦᱤᱡᱩᱜ ᱟᱥᱮ ᱡᱮᱞᱮᱠᱟ ᱱᱤᱛᱚᱜ ᱡᱟᱦᱟᱱ ᱯᱚᱨᱚᱵᱽ ᱜᱮ ᱨᱩᱦᱱᱤ ᱯᱚᱨᱚᱵᱽ ᱠᱚ ᱨᱮᱜᱮ ᱥᱟᱠᱨᱟᱛ ᱠᱚ ᱚᱱᱠᱟᱜᱮ ᱡᱚᱛᱚ ᱦᱚᱲ ᱵᱚᱸᱜᱟᱼᱵᱩᱨᱩᱭᱟᱞᱮ ᱦᱟᱺᱰᱤ ᱠᱚ ᱫᱚᱦᱚᱭᱟᱞᱮ ᱯᱤᱴᱷᱟᱹᱭᱟᱞᱮ ᱞᱮᱴᱚᱭᱟᱞᱮ ᱟᱨ ᱡᱚᱛᱚᱦᱚᱲ ᱯᱚᱨᱤᱵᱟᱨ ᱥᱟᱞᱟᱜ ᱛᱮ ᱡᱚᱢᱼᱧᱩᱭᱟᱞᱮ ᱚᱱᱠᱟᱜᱮ ᱡᱚᱛᱚ ᱦᱚᱲ ᱠᱟᱢ ᱫᱷᱟᱱᱫᱟ ᱨᱮ ᱛᱟᱦᱮᱱᱟᱞᱮ ᱟᱨ ᱡᱟᱦᱟᱸ ᱛᱤᱱᱟᱹᱜ ᱚᱱᱠᱟᱜᱮ ᱩᱞ ᱫᱟᱨᱮ ᱠᱚ ᱨᱚᱦᱚᱭ ᱠᱟᱱᱟ ᱚᱱᱟᱛᱮ ᱥᱮᱬᱟᱜ ᱟᱥᱮ ᱫᱟᱨᱮ ᱛᱚᱵᱮ ᱩᱞ ᱡᱚᱢ ᱦᱚᱸ ᱧᱟᱢᱚᱜᱼᱟ ᱚᱠᱥᱤᱡᱮᱱ ᱦᱚᱸ ᱧᱟᱢᱚᱜᱼᱟ ᱫᱟᱨᱮ ᱦᱚᱸ ᱥᱮᱲᱟᱜᱼᱟ ᱥᱮ ᱥᱟᱦᱟᱱ ᱠᱚᱦᱚᱸ ᱟᱹᱜᱩ ᱟᱨ ᱡᱟᱦᱟᱸ ᱛᱤᱱᱟᱹᱜ ᱚᱸᱰᱮ ᱚᱱᱟ ᱠᱚᱛᱮᱦᱚᱸ ᱯᱩᱭᱥᱟᱹ ᱠᱟᱢᱟᱣᱚᱜᱼᱟ ᱟᱨ ᱚᱱᱠᱟ ᱠᱟᱛᱮᱫ ᱜᱮ ᱟᱞᱮ ᱯᱚᱨᱤᱵᱟᱨ ᱟᱹᱥᱩᱞᱚᱜᱼᱟᱞᱮ ᱤᱱᱟᱹ ᱠᱟᱹᱢᱤ ᱠᱚᱛᱮ ᱜᱮ ᱤᱧ